ᱥᱤᱞᱫᱟᱹ ᱵᱟᱡᱟᱨ ᱨᱮᱱᱟᱜ ᱢᱤᱫᱴᱟᱱ ᱫᱚᱠᱟᱱ ᱠᱷᱚᱱ ᱢᱮᱫᱦᱟᱨᱮ ᱚᱡᱚᱜ ᱞᱟᱹᱭᱛᱮ ᱢᱤᱫᱴᱮᱱ ᱚᱡᱚᱜ ᱛᱮᱱᱟᱜ ᱤᱧ ᱠᱤᱨᱤᱧ ᱟᱹᱜᱩ ᱞᱮᱫᱟ ᱢᱮᱱᱫᱚ ᱢᱮᱫᱦᱟ ᱠᱟᱹᱴᱤᱪ ᱯᱷᱟᱨᱪᱟ ᱥᱮ ᱱᱟᱯᱟᱭ ᱧᱮᱞ ᱞᱟᱹᱜᱤᱫ ᱛᱮ ᱢᱮᱱᱫᱚ ᱚᱱᱟ ᱚᱡᱚᱜ ᱛᱟᱭᱚᱢ ᱢᱤᱫ ᱵᱟᱨ ᱫᱤᱱ ᱛᱟᱭᱚᱢ ᱤᱧ ᱧᱮᱞ ᱮᱫᱟ ᱡᱮ ᱚᱱᱟ ᱫᱚ ᱵᱟᱝ ᱯᱷᱟᱨᱪᱟ ᱠᱟᱛᱮᱫ ᱥᱮ ᱵᱟᱝ ᱪᱮᱨᱦᱟ ᱧᱮᱞ ᱠᱟᱛᱮᱫ ᱜᱮ ᱚᱱᱟ ᱫᱚ ᱚᱱᱟ ᱢᱮᱫᱦᱟ ᱨᱮᱜᱮ ᱛᱩᱯᱩᱫ ᱡᱟᱹᱥᱛᱤ ᱠᱟᱭᱛᱮ ᱚᱢᱚᱱᱚᱜ ᱠᱟᱱᱟ ᱛᱚ ᱚᱱᱟ ᱢᱮᱫᱦᱟ ᱩᱱ ᱛᱮᱫᱚ ᱧᱮᱞ ᱛᱮᱦᱚᱸ ᱟᱹᱰᱤᱴᱟ ᱠᱷᱟᱨᱟᱯ ᱵᱩᱡᱷᱟᱹᱜ ᱠᱟᱱᱟ ᱟᱨ ᱱᱚᱛᱮ ᱵᱟᱵᱟ ᱦᱚᱸ ᱚᱱᱟ ᱞᱟᱹᱭᱛᱮ ᱴᱟᱠᱟᱧ ᱠᱚᱭ ᱠᱮᱫᱮᱭᱟ ᱵᱟᱵᱟ ᱦᱚᱸ ᱵᱟᱝ ᱫᱚ ᱵᱟᱝ ᱮᱢᱟᱫᱤᱧ ᱛᱟᱦᱮᱱ ᱜᱮᱭᱟᱭ ᱥᱮᱭ ᱡᱚᱱᱱᱮ ᱠᱨᱤᱢ ᱫᱚᱧ ᱦᱟᱛᱟᱣ ᱞᱮᱫᱼᱟ ᱢᱮᱱᱫᱚ ᱱᱤᱛ ᱫᱚ ᱚᱱᱟ ᱵᱟᱵᱟ ᱟᱜ ᱴᱟᱠᱟ ᱦᱚᱸ ᱱᱚᱥᱴᱚᱭᱮᱱ ᱛᱟᱭᱟ ᱟᱨ ᱱᱚᱛᱮ ᱤᱧᱟᱹᱜ ᱢᱮᱫᱦᱟ ᱦᱚᱸ ᱟᱹᱰᱤᱜᱮ ᱱᱚᱥᱴᱚᱭᱮᱱᱟ ᱥᱮ ᱧᱮᱞ ᱛᱮ ᱚᱱᱠᱟ ᱵᱷᱟᱹᱜᱤ ᱵᱟᱭ ᱧᱮᱞᱚᱜ ᱠᱟᱱᱟ